ᱵᱷᱟᱨᱚᱛᱤᱭᱚ ᱥᱟᱜᱟᱲ ᱵᱮᱵᱚᱥᱛᱟ ᱫᱚ ᱱᱤᱛᱚᱜ ᱵᱟᱹᱭ ᱵᱟᱹᱭ ᱛᱮ ᱟᱹᱰᱤ ᱰᱮᱵᱷᱞᱚᱯ ᱪᱟᱞᱟᱜ ᱠᱟᱱᱟ ᱥᱮ ᱟᱹᱰᱤ ᱞᱟᱦᱟ ᱥᱮᱫ ᱪᱟᱞᱟᱜ ᱠᱟᱱᱟ ᱱᱤᱛᱚᱜᱟᱜ ᱵᱚᱨᱛᱚᱢᱟᱱ ᱡᱩᱜᱽ ᱨᱮ ᱡᱟᱦᱟᱸ ᱵᱚᱱ ᱧᱮᱞ ᱞᱮᱠᱷᱟᱱ ᱥᱟᱭᱠᱮᱞ ᱠᱷᱚᱱ ᱮᱛᱚᱦᱚᱵ ᱠᱟᱛᱮᱫ ᱵᱷᱮᱱ ᱨᱤᱠᱥᱟ ᱥᱟᱫᱚᱢ ᱥᱟᱜᱟᱲ ᱟᱹᱰᱤ ᱜᱟᱱ ᱱᱚᱝᱠᱟ ᱢᱤᱠᱥᱤ ᱴᱤᱠᱥᱤ ᱵᱟᱥ ᱢᱮᱴᱨᱳ ᱥᱮ ᱟᱹᱰᱤ ᱜᱟᱱ ᱨᱮᱹᱞ ᱜᱟᱹᱰᱤ ᱩᱰᱟᱹᱱ ᱜᱟᱹᱰᱤ ᱱᱚᱝᱠᱟ ᱢᱮᱱᱟᱜᱼᱟ ᱢᱮᱱᱠᱷᱟᱱ ᱡᱚᱛᱚ ᱡᱤᱱᱤᱥ ᱫᱚ ᱡᱚᱛᱚ ᱡᱟᱭᱜᱟ ᱨᱮ ᱵᱟᱝ ᱪᱟᱞᱟᱜ ᱠᱟᱱᱟ ᱡᱮᱢᱚᱱ ᱩᱰᱟᱹᱱ ᱜᱟᱹᱰᱤ ᱫᱚ ᱡᱚᱛᱚ ᱡᱟᱭᱜᱟ ᱨᱮ ᱵᱟᱝ ᱪᱟᱞᱟᱜ ᱠᱟᱱᱟ ᱡᱟᱦᱟᱸ ᱫᱚ ᱞᱟᱹᱴᱩ ᱞᱟᱹᱴᱩ ᱴᱟᱣᱩᱱ ᱮᱞᱟᱠᱟᱨᱮ ᱡᱟᱦᱟᱸ ᱫᱚ ᱞᱟᱹᱴᱩ ᱞᱟᱹᱴᱩ ᱡᱟᱦᱟᱸ ᱫᱚ ᱦᱟᱡᱟᱨ ᱦᱟᱡᱟᱨ ᱞᱚᱠᱠᱷᱚ ᱞᱚᱠᱠᱷᱚ ᱦᱚᱲ ᱠᱚ ᱛᱟᱦᱮᱱ ᱚᱱᱠᱟᱱ ᱡᱚᱱᱚ ᱵᱚᱥᱚᱛᱤ ᱮᱞᱟᱠᱟᱨᱮ ᱞᱟᱹᱴᱩ ᱞᱟᱹᱴᱩ ᱮᱭᱟᱨᱯᱳᱨᱴ ᱢᱮᱱᱟᱜᱼᱟ ᱚᱸᱰᱮ ᱨᱮᱱ ᱦᱚᱲ ᱫᱚ ᱟᱹᱰᱤ ᱥᱩᱡᱳᱜᱽ ᱥᱩᱵᱤᱫᱷᱟ ᱠᱚ ᱧᱟᱢᱫᱟ ᱥᱮ ᱨᱮᱹᱞ ᱜᱟᱹᱰᱤ ᱦᱚᱸ ᱡᱚᱛᱚ ᱡᱟᱜᱟᱨᱮ ᱥᱩᱵᱤᱫᱷᱟ ᱫᱚ ᱵᱟᱹᱱᱩᱜᱼᱟ ᱛᱚᱵᱮ ᱠᱤᱪᱷᱩ ᱠᱤᱪᱷᱩ ᱦᱚᱲ ᱫᱚ ᱠᱚᱭᱮᱠᱥᱚ ᱢᱟᱭᱤᱞ ᱥᱟᱺᱜᱤᱧ ᱪᱟᱞᱟᱣ ᱠᱟᱛᱮ ᱨᱮᱹᱞ ᱜᱟᱹᱰᱤ ᱨᱮᱭᱟᱜ ᱫᱮᱡ ᱞᱟᱹᱜᱤᱫ ᱛᱮ ᱪᱟᱞᱟᱜ ᱦᱩᱭᱩᱜ ᱛᱟᱠᱚᱣᱟ ᱥᱮ ᱟᱹᱰᱤ ᱜᱟᱱ ᱡᱟᱦᱟᱸ ᱫᱚ ᱵᱟᱹᱭ ᱵᱟᱹᱭ ᱛᱮ ᱱᱤᱛᱚᱜ ᱠᱟᱹᱴᱤᱡ ᱠᱟᱹᱴᱤᱡ ᱰᱟᱦᱟᱨ ᱞᱟᱜᱤᱫ ᱛᱮ ᱥᱩᱡᱳᱜᱽ ᱥᱩᱵᱤᱫᱟ ᱞᱟᱹᱜᱤᱫ ᱛᱮ ᱟᱹᱰᱤ ᱜᱟᱱ ᱜᱟᱹᱰᱤ ᱦᱚᱸ ᱱᱤᱛᱚᱜ ᱰᱮᱵᱷᱞᱚᱯ ᱥᱮ ᱞᱟᱦᱟ ᱥᱮᱫ ᱠᱚ ᱪᱟᱞᱟᱣ ᱟᱠᱟᱱ ᱛᱮ ᱟᱹᱰᱤ ᱜᱟᱱ ᱜᱟᱹᱰᱤ ᱠᱚ ᱵᱮᱱᱟᱣᱫᱟ ᱡᱟᱦᱟᱸ ᱫᱚ ᱴᱳᱴᱳ ᱜᱟᱹᱰᱤ ᱱᱤᱛᱚᱜ ᱧᱮᱞ ᱞᱮᱠᱷᱟᱱ ᱟᱱᱟᱭ ᱠᱟᱱᱟᱭ ᱜᱩᱞᱤ ᱜᱩᱞᱤ ᱡᱟᱦᱟᱸ ᱨᱮᱜᱮ ᱚᱸᱰᱮ ᱜᱮ ᱴᱳᱴᱳ ᱦᱚᱲ ᱵᱟᱹᱭ ᱵᱟᱹᱭ ᱛᱮ ᱟᱹᱰᱤ ᱥᱩᱵᱤᱫᱷᱟ ᱥᱮᱫ ᱠᱚ ᱦᱮᱡ ᱮᱱᱟ ᱚᱲᱟᱜ ᱠᱷᱚᱱᱮᱢ ᱩᱰᱩᱠ ᱞᱮᱱᱠᱷᱟᱱ ᱜᱮ ᱜᱟᱹᱰᱤ ᱨᱮᱢ ᱫᱮᱡ ᱮᱢ ᱧᱟᱢᱟ ᱠᱷᱟᱹᱞᱤ ᱦᱟᱛ ᱨᱮ ᱯᱚᱭᱥᱟ ᱟᱨ ᱯᱚᱠᱮᱴ ᱨᱮ ᱵᱟᱵᱽᱞᱤᱵ ᱨᱮ ᱯᱚᱭᱥᱟ ᱛᱟᱦᱮᱱ ᱠᱷᱟᱱ ᱜᱮ ᱟᱢ ᱫᱚ ᱜᱟᱹᱰᱤ ᱨᱮ ᱫᱮᱡ ᱮᱢ ᱧᱟᱢᱟ ᱮᱱᱛᱮ ᱨᱮᱦᱚᱸ ᱠᱤᱪᱷᱩ ᱠᱤᱪᱷᱩ ᱴᱚᱴᱷᱟ ᱨᱮ ᱥᱮ ᱟᱹᱰᱤ ᱜᱟᱱ ᱟᱹᱫᱤᱵᱟᱹᱥᱤ ᱴᱚᱴᱷᱟ ᱨᱮᱜᱮ ᱠᱤᱪᱷᱩ ᱠᱤᱪᱷᱩ ᱡᱟᱜᱟᱨᱮ ᱫᱚ ᱵᱟᱝ ᱯᱨᱟᱭ ᱠᱤᱪᱷᱩ ᱠᱤᱪᱷᱩ ᱢᱟᱞᱫᱟ ᱰᱤᱥᱴᱤᱠ ᱨᱮᱭᱟᱜ ᱠᱤᱪᱷᱩ ᱠᱤᱪᱷᱩ ᱟᱹᱫᱤᱵᱟᱹᱥᱤ ᱮᱨᱤᱭᱟ ᱡᱟᱭᱜᱟ ᱨᱮᱫᱚ ᱰᱟᱦᱟᱨ ᱟᱹᱰᱤ ᱠᱷᱟᱨᱟᱯ ᱜᱮᱭᱟ ᱵᱚᱞᱛᱮ ᱫᱚ ᱱᱤᱛᱚᱜ ᱦᱚᱸ ᱰᱟᱦᱟᱨ ᱵᱟᱝ ᱠᱚ ᱨᱳᱰ ᱟᱠᱟᱫᱟ ᱟᱫᱚ ᱵᱟᱝ ᱠᱚ ᱨᱳᱰ ᱟᱠᱟᱫ ᱛᱮ ᱱᱤᱛᱚᱜ ᱦᱚᱸ ᱚᱸᱰᱮᱱ ᱠᱚ ᱦᱚᱲ ᱫᱚ ᱪᱟᱞᱟᱜ ᱦᱤᱡᱩᱜ ᱨᱮ ᱟᱹᱰᱤ ᱚᱥᱩᱵᱤᱫᱷᱟᱨᱮ ᱦᱮᱱᱟᱜ ᱠᱚᱣᱟ ᱟᱨ ᱡᱟᱦᱟᱸ ᱰᱟᱦᱟᱨ ᱡᱩᱫᱤ ᱱᱟᱯᱟᱭ ᱛᱟᱦᱮᱱᱟ ᱛᱟᱦᱚᱞᱮ ᱥᱟᱱᱟᱢ ᱦᱚᱲ ᱪᱟᱞᱟᱜ ᱦᱤᱡᱩᱜ ᱟᱹᱰᱤ ᱥᱩᱵᱤᱫᱟ ᱥᱮ ᱜᱟᱹᱰᱤ ᱵᱟᱞᱟ ᱦᱚᱸ ᱥᱩᱵᱤᱫᱟ ᱠᱚ ᱧᱟᱢᱟ